ᱦᱩᱸ ᱤᱧᱟᱹᱜ ᱥᱩᱨ ᱨᱮ ᱤᱧᱟᱹᱜ ᱥᱩᱨ ᱥᱩᱯᱩᱨ ᱨᱮ ᱵᱤᱨ ᱵᱤᱨ ᱫᱟᱜ ᱵᱩᱨᱩ ᱢᱮᱱᱟᱜᱼᱟ ᱵᱤᱨ ᱨᱮᱫᱚ ᱠᱩᱞᱟᱹᱭ ᱟᱨ ᱛᱩᱭᱩ ᱠᱚ ᱢᱮᱱᱟᱜ ᱠᱚᱣᱟ ᱟᱨ ᱜᱟᱰᱟ ᱫᱷᱟᱨᱮ ᱫᱚ ᱦᱟᱹᱠᱩ ᱠᱟᱴᱠᱚᱢ ᱡᱷᱤᱱᱩᱠ ᱨᱚᱠᱚᱡ ᱠᱚ ᱢᱮᱱᱟᱜ ᱠᱚᱣᱟ ᱟᱨ ᱵᱩᱨᱩ ᱨᱮᱫᱚ ᱱᱟᱱᱟ ᱨᱚᱠᱚᱢ ᱡᱤᱵᱽ ᱡᱚᱱᱛᱩ ᱠᱚ ᱢᱮᱱᱟᱜ ᱠᱚᱣᱟ